ᱡᱟᱦᱟᱸ ᱫᱚ ᱱᱩᱠᱩ ᱢᱤᱰᱤᱭᱟ ᱠᱚ ᱦᱤᱡᱩᱜ ᱠᱟᱱ ᱫᱟᱬᱟᱱ ᱠᱟᱱ ᱟᱛᱳ ᱴᱚᱞᱟ ᱵᱟᱝ ᱡᱟᱦᱟᱸ ᱠᱚᱨᱮ ᱜᱮ ᱩᱱᱠᱩ ᱫᱚ ᱦᱮᱡ ᱠᱟᱛᱮᱫ ᱡᱟᱦᱟᱱᱟᱜ ᱨᱤᱯᱳᱨᱴ ᱠᱚ ᱤᱫᱤᱭᱫᱟ ᱠᱷᱚᱵᱚᱨ ᱠᱚ ᱤᱫᱤᱭᱫᱟ ᱱᱚᱜᱼᱚᱸᱭ ᱫᱤᱠᱩ ᱛᱮᱱᱟᱜ ᱵᱟᱝ ᱦᱚᱲ ᱛᱮᱱᱟᱜ ᱱᱚᱣᱟ ᱠᱚ ᱤᱫᱤ ᱠᱟᱛᱮᱫ ᱦᱟᱸᱰᱮ ᱤᱭᱟᱹ ᱨᱮ ᱚᱸᱰᱮ ᱠᱚ ᱠᱷᱚᱵᱚᱨ ᱠᱚ ᱯᱟᱥᱱᱟᱣ ᱮᱫᱟ ᱱᱩᱠᱩ ᱠᱚᱫᱚ ᱚᱱᱟ ᱞᱟᱹᱜᱤᱫ ᱠᱚ ᱫᱟᱬᱟᱱ ᱠᱟᱱᱟ ᱢᱮᱱᱠᱷᱟᱱ ᱱᱩᱠᱩ ᱟᱵᱚᱣᱟᱜ ᱠᱚ ᱛᱤᱱᱟᱹᱜ ᱜᱟᱱ ᱠᱚ ᱵᱟᱠᱚ ᱯᱟᱥᱱᱟᱣᱮᱜ ᱠᱟᱱ ᱱᱚᱣᱟ ᱠᱚᱫᱚ ᱟᱵᱚ ᱫᱚ ᱵᱟᱵᱚᱱ ᱢᱮᱱ ᱫᱟᱲᱮᱭᱟᱜ ᱠᱟᱱᱟ ᱢᱮᱱᱠᱷᱟᱱ ᱠᱷᱚᱵᱚᱨ ᱠᱚ ᱯᱟᱥᱱᱟᱣᱮᱫᱟ